ᱟᱞᱮ ᱱᱚᱰᱮ ᱢᱟᱞᱫᱟ ᱡᱮᱞᱟ ᱨᱮᱭᱟᱜ ᱱᱚᱣᱟ ᱡᱟᱱᱵᱟᱦᱚᱱ ᱤᱭᱟᱹ ᱵᱮᱵᱚᱥᱛᱷᱟ ᱫᱚ ᱟᱹᱰᱤ ᱢᱚᱡᱽ ᱜᱮ ᱢᱮᱱᱟᱜ ᱛᱟᱞᱮᱭᱟ ᱡᱮᱢᱚᱱ ᱪᱟᱞᱟᱜ ᱦᱤᱡᱩᱜ ᱨᱮᱭᱟᱜ ᱵᱮᱵᱚᱥᱛᱷᱟ ᱟᱨ ᱴᱳᱴᱳ ᱢᱮᱱᱟᱜᱼᱟ ᱚᱴᱳ ᱢᱮᱱᱟᱜᱼᱟ ᱵᱟᱥ ᱢᱮᱱᱟᱜᱼᱟ ᱟᱭᱢᱟ ᱨᱚᱠᱚᱢᱟᱜ ᱵᱮᱵᱚᱥᱛᱷᱟ ᱢᱮᱱᱟᱜᱼᱟ ᱢᱳᱴᱚᱨ ᱥᱟᱭᱠᱮᱞ ᱢᱮᱱᱟᱜᱼᱟ ᱮᱢᱵᱩᱞᱮᱱᱥ ᱢᱮᱱᱟᱜᱼᱟ ᱢᱟᱨᱚᱛᱤ ᱢᱮᱱᱟᱜᱼᱟ ᱴᱟᱴᱟ ᱥᱚᱢᱩ ᱢᱮᱱᱟᱜᱼᱟ ᱟᱭᱢᱟ ᱨᱚᱠᱚᱢᱟᱜ ᱢᱟᱱᱮ ᱚᱲᱟᱜ ᱠᱷᱚᱡ ᱩᱰᱩᱠ ᱞᱮᱱᱠᱷᱟᱡ ᱜᱮ ᱟᱞᱮ ᱫᱚ ᱜᱟᱹᱰᱤ ᱨᱮᱭᱟᱜ ᱵᱮᱵᱚᱥᱛᱷᱟ ᱢᱮᱱᱟᱜᱼᱟ ᱡᱟᱦᱟᱱᱟᱜ ᱚᱥᱩᱵᱤᱫᱷᱟ ᱫᱚ ᱵᱟᱹᱱᱩᱜᱼᱟ ᱟᱨ ᱟᱛᱳ ᱟᱛᱳ ᱛᱮᱜᱮ ᱥᱚᱲᱚᱠ ᱡᱚᱛᱚ ᱟᱛᱳ ᱛᱮᱜᱮ ᱥᱚᱲᱚᱠ ᱵᱚᱞᱚ ᱠᱟᱱᱟ ᱟᱹᱰᱤ ᱠᱚᱢ ᱟᱛᱳ ᱛᱮᱜᱮ ᱥᱚᱲᱚᱠ ᱵᱟᱝ ᱵᱚᱞᱚᱣ ᱠᱟᱱᱟ ᱟᱹᱰᱤ ᱵᱷᱤᱛᱨᱤ ᱟᱛᱳ ᱛᱮ ᱟᱫᱚᱢ ᱟᱫᱚᱢ ᱟᱛᱳ ᱛᱮ ᱢᱟᱱᱮ ᱯᱟᱠᱟ ᱵᱟᱝ ᱦᱩᱭ ᱠᱟᱱᱟ ᱮᱢᱱᱤ ᱪᱟᱞᱟᱜ ᱥᱚᱲᱚᱠ ᱫᱚ ᱦᱮᱱᱟᱜ ᱜᱮᱭᱟ ᱠᱤᱱᱛᱩ ᱯᱟᱠᱟ ᱫᱚ ᱵᱟᱝ ᱦᱩᱭ ᱠᱟᱱᱟ ᱟᱨ ᱱᱚᱣᱟ ᱜᱟᱹᱰᱤ ᱨᱮᱭᱟᱜ ᱵᱮᱵᱚᱥᱛᱷᱟ ᱫᱚ ᱜᱳᱴᱟ ᱴᱟᱺᱰᱤ ᱜᱮ ᱢᱮᱱᱟᱜᱼᱟ ᱱᱤᱛᱚᱜ ᱯᱚᱭᱥᱟ ᱛᱟᱦᱮᱸ ᱞᱮᱱᱠᱷᱟᱡ ᱫᱚ ᱚᱲᱟᱜ ᱦᱟᱹᱵᱤᱡ ᱠᱚ ᱤᱫᱤ ᱦᱚᱴᱚ ᱠᱟᱞᱮᱭᱟ ᱟᱨᱠᱤ ᱢᱟᱱᱮ ᱪᱟᱞᱟᱜ ᱦᱤᱡᱩᱜ ᱞᱟᱹᱜᱤᱫ ᱛᱮᱫᱚ ᱟᱞᱮᱭᱟᱜ ᱫᱚ ᱱᱤᱛᱚᱜ ᱫᱚ ᱡᱟᱦᱟᱱ ᱚᱥᱩᱵᱤᱫᱟ ᱫᱚ ᱵᱟᱹᱱᱩᱜᱼᱟ ᱴᱟᱠᱟ ᱛᱟᱦᱮᱸ ᱞᱮᱱᱠᱷᱟᱡ ᱫᱚ ᱴᱟᱠᱟ ᱛᱟᱦᱮᱸ ᱞᱮᱱᱠᱷᱟᱡ ᱜᱮ ᱟᱢᱫᱚ ᱚᱠᱟᱨᱮᱢ ᱪᱟᱞᱟᱜᱼᱟ ᱚᱸᱰᱮ ᱜᱮ ᱤᱫᱤ ᱦᱚᱴᱚ ᱠᱟᱢᱟ ᱥᱚᱴᱷᱤᱠ ᱵᱷᱟᱵᱮ ᱟᱨ ᱱᱚᱣᱟ ᱪᱟᱞᱟᱜ ᱦᱤᱡᱩᱜ ᱞᱟᱹᱜᱤᱫ ᱫᱚ ᱡᱟᱦᱟᱱ ᱚᱥᱩᱵᱤᱫᱷᱟ ᱫᱚ ᱵᱟᱹᱱᱩᱜ ᱛᱟᱞᱮᱭᱟ ᱥᱮ ᱡᱟᱦᱟᱱᱟᱜ ᱨᱩᱣᱟᱹ ᱦᱟᱹᱥᱩ ᱠᱚ ᱥᱚᱢᱚᱭ ᱨᱮᱫᱚ ᱡᱟᱦᱟᱱ ᱢᱟᱱᱮ ᱡᱳᱜᱟᱡᱳᱜᱽ ᱠᱚᱨᱮᱭᱟᱜ ᱦᱚᱸ ᱢᱚᱡᱽ ᱜᱮ ᱢᱮᱱᱟᱜ ᱛᱟᱞᱮᱭᱟ ᱠᱤᱱᱛᱩ ᱟᱭᱢᱟ ᱟᱭᱢᱟ ᱡᱟᱭᱜᱟ ᱨᱮᱜᱮ ᱜᱷᱳᱨ ᱜᱨᱟᱢ ᱦᱚᱲ ᱟᱛᱳ ᱠᱚᱨᱮᱜᱮ ᱢᱟᱱᱮ ᱱᱚᱣᱟ ᱥᱚᱲᱚᱠ ᱨᱮᱭᱟᱜ ᱵᱮᱵᱚᱥᱛᱷᱟ ᱫᱚ ᱵᱟᱹᱱᱩᱜᱼᱟ ᱦᱚᱲ ᱟᱛᱳ ᱨᱮᱜᱮ ᱡᱟᱦᱟᱸ ᱡᱟᱭᱜᱟ ᱨᱮᱜᱮ ᱦᱚᱲ ᱟᱛᱳ ᱨᱮᱜᱮ ᱚᱱᱠᱟ ᱜᱮ ᱚᱱᱟ ᱥᱚᱲᱚᱠ ᱨᱮᱭᱟᱜ ᱵᱮᱵᱚᱥᱛᱷᱟ ᱫᱚ ᱠᱚᱢ ᱜᱮ ᱢᱮᱱᱟᱜᱼᱟ ᱟᱨ ᱮᱴᱟᱜ ᱮᱴᱟᱜ ᱠᱟᱥᱴ ᱨᱮᱱ ᱠᱚ ᱞᱟᱹᱜᱤᱫ ᱛᱮᱫᱚ ᱚᱱᱟ ᱡᱚᱛᱚ ᱛᱚ ᱜᱩᱞᱤ ᱜᱩᱞᱤ ᱟᱛᱳ ᱨᱮᱜᱮ ᱱᱚᱣᱟ ᱥᱚᱲᱚᱠ ᱨᱮᱭᱟᱜ ᱵᱮᱵᱚᱥᱛᱷᱟ ᱫᱚ ᱨᱟᱥᱛᱟ ᱨᱮᱭᱟᱜ ᱵᱮᱵᱚᱥᱛᱷᱟ ᱫᱚ ᱢᱮᱱᱟᱜᱼᱟ ᱟᱨ ᱪᱟᱞᱟᱜ ᱦᱤᱡᱩᱜ ᱨᱮᱭᱟᱜ ᱵᱮᱵᱚᱥᱛᱷᱟ ᱦᱚᱸ ᱢᱮᱱᱟᱜᱼᱟ ᱟᱫᱚ ᱱᱤᱛ ᱦᱟᱹᱵᱤᱡ ᱛᱮ ᱟᱞᱮ ᱱᱚᱣᱟ ᱢᱟᱞᱫᱟ ᱡᱮᱞᱟ ᱫᱚ ᱵᱮᱵᱚᱥᱛᱷᱟ ᱫᱚ ᱢᱚᱡᱽ ᱜᱮ ᱢᱮᱱᱟᱜ ᱛᱟᱞᱮᱭᱟ